ᱦᱮᱞᱳ ᱟᱢ ᱠᱤ ᱠᱮᱵ ᱰᱟᱭᱵᱟᱨᱮᱢ ᱢᱮᱱᱫᱟ ᱤᱧ ᱯᱚᱥᱪᱤᱢ ᱵᱚᱨᱫᱷᱚᱢᱟᱱ ᱠᱷᱚᱱ ᱥᱚᱱᱚᱠᱟ ᱥᱚᱨᱮᱱᱤᱧ ᱢᱮᱱᱫᱟ ᱢᱮᱱᱮᱛ ᱛᱟᱦᱮᱱᱤᱧ ᱟᱢᱟᱜ ᱠᱮᱵ ᱠᱤ ᱱᱤᱛᱳᱝ ᱯᱷᱟᱸᱠᱟ ᱢᱮᱱᱟᱜᱼᱟ ᱤᱧ ᱨᱮᱱ ᱵᱟᱨᱭᱟ ᱜᱟᱛᱮ ᱠᱩᱲᱤ ᱢᱮᱱᱟᱜ ᱠᱤᱱᱟᱹ ᱩᱱᱠᱤᱱ ᱥᱚᱦᱚᱨ ᱨᱮᱠᱤᱱ ᱛᱟᱦᱮᱱᱟ ᱛᱚ ᱩᱱᱠᱤᱱ ᱤᱧᱟᱹᱜ ᱚᱲᱟᱜ ᱦᱮᱡ ᱠᱤᱱ ᱢᱮᱱᱫᱟ ᱛᱚ ᱩᱱᱠᱤᱱᱮᱢ ᱟ ᱜᱩ ᱦᱚᱴᱚ ᱠᱟᱠᱤᱱᱟ ᱛᱚ ᱦᱮᱸ ᱮᱰᱨᱮᱥᱤᱧ ᱢᱮᱱᱫᱟ ᱩᱱᱠᱤᱱ ᱫᱚ ᱠᱳᱞᱠᱟᱛᱟ ᱥᱚᱦᱚᱨ ᱨᱮᱠᱤᱱ ᱛᱟᱦᱮᱱᱟ ᱟᱨ ᱤᱧᱟᱹᱜ ᱚᱲᱟᱜ ᱫᱚ ᱯᱚᱥᱪᱤᱢ ᱵᱚᱨᱫᱷᱚᱢᱟᱱ ᱨᱮᱱᱟᱜ ᱠᱷᱮᱲᱵᱟᱲᱤ ᱟᱛᱳ ᱨᱮ ᱚᱸᱰᱮ ᱠᱷᱚᱱ ᱟᱢ ᱛᱤᱱᱟᱹᱜ ᱪᱟᱨᱡᱮᱢ ᱦᱟᱛᱟᱣᱫᱟ ᱩᱝᱠᱤᱱᱮᱢ ᱥᱮᱴᱮᱨ ᱦᱚᱴᱚ ᱠᱟᱠᱤᱱᱟ ᱚᱲᱟᱜ ᱛᱮ ᱩᱝᱠᱤᱱᱟᱜ ᱱᱟᱢᱵᱟᱨᱤᱧ ᱯᱷᱳᱱ ᱱᱟᱢᱵᱟᱨᱤᱧ ᱢᱮᱱᱫᱟ ᱚᱞ ᱦᱟᱛᱟᱣ ᱢᱮ ᱦᱮᱧ ᱢᱮᱱᱼᱫᱟ ᱱᱟᱭᱤᱱ ᱛᱷᱨᱤ ᱴᱩ ᱡᱤᱨᱳ ᱛᱷᱨᱤ ᱥᱤᱠᱥ ᱯᱷᱳᱨ ᱥᱮᱵᱷᱮᱱ ᱳᱣᱟᱱ ᱯᱷᱟᱭᱤᱵ ᱦᱮᱸ ᱱᱤᱭᱟᱹ ᱱᱟᱢᱵᱟᱨ ᱨᱮ ᱟᱢ ᱯᱷᱳᱱ ᱢᱮ ᱟᱨ ᱩᱱᱠᱤᱱ ᱥᱟᱶᱛᱮ ᱨᱚᱯᱚᱲ ᱢᱮ ᱴᱷᱤᱠᱜᱮᱭᱟ ᱛᱟᱦᱚᱞᱮ ᱟᱭᱢᱟᱼᱟᱭᱢᱟ ᱥᱟᱨᱦᱟᱣ